ᱟᱵᱚ ᱞᱮᱠᱟᱛᱮ ᱟᱵᱚᱣᱟᱜ ᱯᱟᱹᱨᱥᱤ ᱵᱮᱵᱚᱦᱟᱨ ᱨᱮ ᱟᱹᱰᱤᱜᱮ ᱟᱹᱨᱩ ᱯᱷᱮᱨᱟᱣ ᱢᱮᱱᱟᱜᱼᱟ ᱡᱮᱢᱚᱱ ᱯᱟᱣᱨᱟ ᱠᱚ ᱯᱟᱨᱚᱣᱟ ᱠᱚ ᱞᱟᱹᱭᱟ ᱟᱨ ᱟᱹᱰᱤᱜᱟᱱ ᱚᱱᱠᱟᱱᱟᱜ ᱢᱮᱱᱟᱜᱼᱟ ᱡᱮ ᱟᱹᱰᱤ ᱛᱮᱫ ᱜᱮ ᱟᱹᱨᱩ ᱯᱷᱮᱨᱟᱣ ᱟᱠᱟᱱᱟ ᱟᱨ ᱟᱵᱚ ᱞᱮᱠᱟᱛᱮ ᱮᱴᱟᱜ ᱯᱟᱹᱨᱥᱤ ᱦᱚᱸ ᱟᱵᱚᱣᱟᱜ ᱞᱟᱭᱼᱞᱟᱠᱪᱟᱨ ᱨᱮ ᱟᱹᱰᱤ ᱜᱮ ᱟᱹᱰᱤ ᱛᱮᱫ ᱜᱮ ᱮᱥᱮᱨ ᱟᱠᱟᱱᱟ ᱟᱵᱚᱣᱟᱜ ᱯᱟᱹᱨᱥᱤ ᱨᱮ ᱮᱥᱮᱨ ᱟᱠᱟᱱ ᱛᱮ ᱟᱵᱚᱣᱟᱜ ᱯᱟᱹᱨᱥᱤ ᱠᱚ ᱢᱟᱞᱚᱴᱮᱜᱼᱟ